ᱟᱞᱮ ᱫᱚ ᱜᱟᱰᱟ ᱫᱤᱥᱚᱢ ᱦᱚᱲ ᱠᱟᱱᱟᱞᱮ ᱛᱚ ᱜᱟᱰᱟ ᱟᱨ ᱟᱞᱮ ᱚᱲᱟᱜ ᱫᱚ ᱵᱮᱥᱤ ᱫᱚ ᱵᱟᱝ ᱡᱷᱟᱹᱞᱼᱟ ᱥᱳᱨ ᱥᱳᱨ ᱜᱮᱭᱟ ᱛᱚ ᱟᱞᱮ ᱠᱟᱹᱴᱤᱡ ᱨᱮ ᱟᱹᱰᱤᱞᱮ ᱠᱷᱮᱞ ᱠᱟᱱ ᱛᱟᱦᱮᱱᱟ ᱠᱟᱹᱴᱤᱡ ᱨᱮᱫᱚ ᱡᱚᱛᱚᱦᱚᱲ ᱵᱚᱱ ᱠᱷᱮᱞ ᱠᱟᱱ ᱛᱟᱦᱮᱱᱟ ᱛᱚ ᱟᱞᱮ ᱦᱚᱸ ᱚᱱᱠᱟ ᱜᱮᱞᱮ ᱠᱷᱮᱞ ᱠᱟᱱ ᱛᱟᱦᱮᱱᱟ ᱠᱷᱮᱞ ᱫᱚ ᱢᱮᱱ ᱫᱚ ᱦᱳᱴᱟ ᱦᱳᱴᱟ ᱫᱟᱹᱲ ᱫᱟᱹᱲ ᱚᱱᱟ ᱠᱚᱜᱮᱞᱮ ᱠᱷᱮᱞ ᱠᱟᱱ ᱛᱟᱦᱮᱱᱟ ᱠᱷᱮᱞ ᱠᱷᱮᱞ ᱛᱮ ᱚᱱᱟ ᱜᱟᱰᱟ ᱥᱮᱱᱞᱮ ᱧᱤᱨ ᱪᱟᱞᱟᱜ ᱠᱟᱱ ᱛᱟᱦᱮᱱᱟ ᱟᱨ ᱦᱤᱡᱩᱜ ᱥᱚᱢᱚᱭ ᱫᱚ ᱵᱟᱨᱭᱟ ᱢᱤᱫ ᱵᱟᱨᱭᱟ ᱚᱱᱟ ᱫᱷᱤᱨᱤ ᱞᱮ ᱟᱹᱜᱩᱭᱮᱜ ᱠᱟᱱ ᱛᱟᱦᱮᱱᱟ ᱟᱨ ᱫᱚᱦᱚ ᱡᱟᱣᱨᱟ ᱠᱚᱠᱚ ᱠᱟᱱ ᱛᱟᱦᱮ ᱱᱟᱞᱮ ᱰᱮᱞᱤ ᱜᱮᱞᱮ ᱚᱱᱠᱟ ᱞᱮ ᱪᱟᱞᱟᱜᱼᱟ ᱪᱟᱞᱟᱣ ᱪᱟᱞᱟᱣ ᱛᱮ ᱟᱹᱰᱤ ᱜᱟᱱ ᱫᱷᱤᱨᱤ ᱞᱮ ᱟᱹᱜᱩ ᱠᱟᱜ ᱠᱚᱣᱟ ᱛᱚ ᱱᱮᱛᱟᱨ ᱫᱚ ᱚᱲᱟᱜ ᱫᱟᱠᱚ ᱚᱲᱟᱜ ᱨᱮ ᱚᱱᱟ ᱢᱮᱡᱷᱮᱨᱮ ᱢᱚᱡᱽ ᱢᱚᱡᱽ ᱫᱷᱤᱨᱤ ᱠᱚ ᱞᱟᱜᱟᱣ ᱫᱟ ᱛᱚ ᱚᱱᱟ ᱫᱷᱤᱨᱤ ᱦᱚᱸᱠᱚ ᱞᱟᱜᱟᱣ ᱠᱟᱫᱟ ᱧᱮᱞ ᱡᱚᱝᱨᱮ ᱟᱹᱰᱤ ᱪᱮᱦᱨᱟ ᱧᱮᱞᱚᱜ ᱠᱟᱱᱟ ᱛᱚ ᱚᱱᱟ ᱫᱷᱤᱨᱤ ᱧᱮᱞ ᱠᱟᱛᱮᱜ ᱱᱚᱣᱟᱜᱮ ᱤᱧᱟᱹᱜ ᱡᱟᱦᱟᱸ ᱜᱚᱱᱚᱝ ᱤᱧ ᱵᱩᱡᱽ ᱠᱟᱫᱟ ᱚᱱᱟ ᱫᱚ ᱱᱚᱣᱟ ᱠᱟᱱᱟ ᱡᱮ ᱱᱮᱛᱟᱨ ᱚᱱᱟ ᱫᱷᱤᱨᱤ ᱨᱮᱱᱟᱜ ᱫᱟᱢ ᱜᱟᱹᱰᱤᱨᱮ ᱢᱳᱴᱟᱢᱩᱴᱤ ᱫᱚᱥ ᱦᱟᱡᱟᱨ ᱞᱮᱠᱟ ᱠᱚ ᱦᱟᱛᱟᱣ ᱮᱫᱟ ᱛᱚ ᱟᱞᱮ ᱫᱚ ᱛᱚᱠᱷᱚᱱ ᱫᱚ ᱦᱩᱰᱤᱧ ᱩᱢᱮᱹᱨ ᱨᱮ ᱩᱱᱟᱹᱜ ᱪᱮᱫ ᱜᱮ ᱵᱟᱞᱮ ᱵᱟᱲᱟᱭ ᱠᱟᱱ ᱛᱟᱦᱮᱱᱟ ᱡᱩᱫᱤ ᱱᱤᱭᱟᱹ ᱠᱟᱛᱷᱟ ᱞᱮ ᱵᱩᱡᱽ ᱠᱮᱭᱟ ᱚᱱᱟ ᱫᱷᱤᱨᱤ ᱩᱱᱟᱹᱜ ᱫᱟᱢ ᱛᱟᱦᱞᱮ ᱢᱤᱫ ᱵᱟᱨᱭᱟ ᱠᱟᱛᱮᱜ ᱫᱚ ᱵᱟᱝ ᱫᱚᱥ ᱵᱟᱨᱚᱴᱤ ᱠᱟᱛᱮᱜ ᱚᱱᱟ ᱫᱷᱤᱨᱤᱞᱮ ᱟᱹᱜᱩ ᱠᱮᱭᱟ ᱟᱨ ᱮᱠᱷᱚᱱ ᱞᱮ ᱟᱹᱠᱷᱨᱤᱧ ᱠᱮᱭᱟ ᱚᱱᱟ ᱫᱷᱤᱨᱤ ᱟᱠᱷᱨᱤᱧ ᱠᱟᱛᱮᱜ ᱟᱞᱮ ᱟᱭᱢᱟ ᱴᱟᱠᱟᱞᱮ ᱨᱳᱡᱽᱜᱟᱨ ᱠᱮᱭᱟ ᱥᱚᱛᱛᱤ ᱫᱷᱤᱨᱤ ᱨᱮᱱᱟᱜ ᱫᱚ ᱟᱹᱰᱤ ᱜᱮ ᱫᱟᱢ ᱢᱮᱱᱟᱜᱼᱟ ᱚᱱᱟ ᱫᱟᱢ ᱡᱩᱫᱤ ᱟᱞᱮ ᱯᱳᱭᱞᱳ ᱞᱮ ᱵᱟᱲᱟᱭ ᱠᱮ ᱟᱹᱰᱤ ᱜᱮ ᱵᱷᱟᱹᱜᱤ ᱠᱚᱜᱼᱟ ᱛᱚ ᱤᱱᱟᱹ ᱠᱷᱟᱱ ᱟᱹᱰᱤ ᱜᱟᱱ ᱫᱷᱤᱨᱤ ᱟᱹᱰᱤ ᱜᱟᱱ ᱫᱷᱤᱨᱤᱞᱮ ᱟᱹᱜᱩ ᱠᱮᱭᱟ ᱟᱨ ᱞᱮ ᱟᱠᱷᱨᱤᱧ ᱠᱮᱭᱟ